ᱡᱚᱦᱟᱨ ᱜᱮ ᱦᱩᱸ ᱰᱩᱢᱠᱟ ᱠᱷᱚᱱ ᱱᱤᱨᱟᱞᱟ ᱦᱟᱸᱥᱫᱟ ᱞᱤᱧ ᱞᱟᱹᱭᱫᱟ

ᱟᱪᱪᱷᱟ ᱚᱱᱟ ᱜᱟᱦᱟᱲ ᱫᱷᱤᱨᱤ ᱫᱚ ᱪᱮᱫ ᱥᱚᱢᱚᱭ ᱦᱩᱭᱩᱜ ᱜᱮᱭᱟ ᱟᱪᱪᱷᱟ ᱟᱪᱪᱷᱟ ᱦᱩᱸ ᱟᱪᱪᱷᱟ ᱟᱨ ᱢᱟᱱᱮ ᱥᱩᱨ ᱥᱟᱺᱜᱤᱧ ᱠᱷᱚᱱ ᱥᱟᱱᱟᱢ ᱦᱚᱲ ᱠᱚ ᱥᱮᱱ ᱫᱟᱲᱮᱭᱟᱜᱼᱟ ᱚᱸᱰᱮ ᱛᱚ ᱦᱮᱸ ᱦᱮᱸ ᱟᱪᱪᱷᱟ ᱟᱨ ᱮᱢᱱᱤ ᱚᱸᱰᱮ ᱯᱤᱠᱱᱤᱠ ᱥᱯᱚᱴ ᱪᱟᱞᱟᱣ ᱞᱮᱱᱠᱷᱟᱱ ᱛᱟᱦᱮᱸ ᱡᱟᱭᱜᱟ ᱠᱚ ᱢᱮᱱᱟᱜ ᱟᱥᱮ ᱵᱟᱝ ᱛᱟᱦᱮᱸ ᱡᱟᱭᱜᱟ ᱚ ᱦᱩᱸ ᱟᱪᱪᱷᱟ ᱦᱮᱸ ᱚᱱᱟ ᱜᱮᱞᱤᱧ ᱞᱟᱹᱭᱫᱟ ᱡᱮ ᱡᱟᱦᱟᱸ ᱛᱤᱥ ᱡᱩᱫᱤ ᱚᱱᱠᱟ ᱴᱟᱭᱤᱢ ᱧᱟᱢ ᱠᱟᱛᱮ ᱪᱟᱞᱟᱜ ᱦᱩᱭᱱᱟ ᱢᱟᱱᱮ ᱪᱟᱞᱟᱜ ᱨᱮᱱᱟᱜ ᱤᱪᱪᱷᱟᱹ ᱢᱮᱱᱟᱜ ᱟᱛᱚ ᱟᱫᱚ ᱚᱱᱟᱜᱮ ᱠᱩᱞᱤ ᱡᱚᱝ ᱠᱟᱱᱟᱞᱤᱧ ᱟᱪᱪᱷᱟ ᱟᱪᱪᱷᱟ ᱟᱪᱪᱷᱟ ᱟᱪᱪᱷᱟ ᱡᱚᱛᱚ ᱥᱟᱱᱛᱟᱞ ᱚᱸᱰᱮ ᱠᱚ ᱡᱟᱨᱣᱟᱜ ᱟᱛᱚ ᱚᱱᱟ ᱴᱟᱭᱤᱢ ᱨᱮ ᱵᱟᱦᱟ ᱢᱟᱜ ᱢᱚᱬᱮ ᱡᱚᱠᱷᱚᱱ ᱦᱩᱭᱩᱜᱼᱟ ᱟᱪᱪᱷᱟ ᱴᱷᱤᱠᱜᱮᱭᱟ ᱛᱟᱦᱞᱮ ᱢᱟ ᱫᱚᱦᱚᱭ ᱫᱟᱹᱞᱤᱧ ᱟᱹᱰᱤᱼᱟᱹᱰᱤ ᱥᱟᱨᱦᱟᱣ ᱦᱮᱸ ᱦᱮᱸ